ᱟᱛᱩ ᱥᱮ ᱫᱤᱥᱚᱢ ᱨᱮ ᱥᱚᱦᱚᱨ ᱵᱟᱡᱟᱨ ᱠᱚᱨᱮ ᱱᱮᱛᱟᱨ ᱫᱚ ᱱᱚᱛᱩᱱ ᱱᱚᱛᱩᱱ ᱨᱩᱜᱤ ᱠᱚ ᱱᱟᱣᱟ ᱱᱟᱣᱟ ᱨᱩᱜᱤ ᱠᱚ ᱱᱟᱣᱟ ᱱᱟᱣᱟ ᱨᱩᱣᱟᱹ ᱦᱟᱥᱩ ᱵᱟᱹᱲᱛᱤ ᱵᱟᱹᱲᱛᱤ ᱠᱩ ᱮᱼᱮᱴᱟᱠᱚᱜ ᱠᱟᱱᱟ ᱡᱮᱢᱚᱱ ᱡᱮᱢᱚᱱ ᱠᱷᱩᱜ ᱢᱟᱫᱟ ᱛᱷᱮᱠᱮ ᱵᱚᱦᱚᱜ ᱦᱟᱹᱥᱩ ᱱᱚᱣᱟ ᱠᱚᱢᱟ ᱢᱮᱱᱟᱜ ᱜᱮ ᱛᱟᱪᱷᱟᱲᱟ ᱟᱨᱦᱚᱸ ᱧᱟᱢᱮᱫ ᱠᱚᱣᱟ ᱯᱮᱥᱟᱨ ᱥᱩᱜᱟᱨ ᱦᱮᱸ ᱟᱨ ᱯᱮᱥᱟᱨ ᱥᱩᱜᱟᱨ ᱱᱚᱜᱼᱚ ᱱᱚᱣᱟ ᱠᱚᱢᱟ ᱱᱚᱣᱟ ᱠᱚᱠᱚ ᱛᱮᱠᱚ ᱟᱡᱟᱨ ᱨᱮᱠᱚ ᱯᱟᱲᱟᱜ ᱠᱟᱱᱟ ᱱᱚᱝᱠᱟᱱ ᱟᱡᱟᱨ ᱠᱷᱚᱱ ᱟᱡᱟᱨ ᱟᱡᱟᱨ ᱠᱷᱚᱱ ᱵᱟᱧᱪᱟᱜ ᱞᱟᱹᱜᱤᱫ ᱫᱚ ᱟᱱᱟᱪ ᱯᱟᱛᱤ ᱠᱚ ᱡᱚᱢᱟᱜ ᱠᱚ ᱮᱠᱫᱚᱢ ᱨᱟᱥᱟᱭᱚᱱᱤᱠ ᱵᱟᱝ ᱮᱢ ᱠᱟᱛᱮᱫ ᱱᱤᱡᱟᱹᱛᱮ ᱥᱮᱫᱟᱭ ᱞᱮᱠᱟ ᱛᱤᱛᱮ ᱪᱟᱥ ᱞᱮᱠᱷᱟᱡ ᱱᱚᱣᱟ ᱠᱚ ᱟᱡᱟᱨ ᱠᱷᱚᱡ ᱵᱚᱱ ᱵᱟᱧᱪᱟᱣ ᱫᱟᱲᱮᱭᱟᱜᱼᱟ ᱟᱨ ᱱᱚᱣᱟ